ᱟᱢ ᱢᱤᱫ ᱡᱮᱞᱮᱧ ᱵᱟᱭᱤᱠᱤ ᱴᱨᱤᱯ ᱨᱮ ᱥᱟᱸᱜᱷᱟᱨ ᱞᱟᱹᱜᱤᱫᱼᱛᱮ ᱥᱟᱯᱲᱟᱣ ᱟᱠᱟᱱ ᱡᱤᱱᱤᱥ ᱠᱚᱫᱚ ᱦᱩᱭᱩᱜ ᱠᱟᱱᱟ ᱦᱮᱞᱢᱮᱴ ᱠᱚ ᱤᱫᱤ ᱛᱚᱨᱟ ᱡᱩᱛᱟᱹ ᱠᱚ ᱤᱫᱤ ᱛᱚᱨᱟ ᱠᱟᱜᱚᱡᱽ ᱯᱚᱛᱨᱚ ᱠᱚ ᱤᱫᱤ ᱛᱚᱨᱟ ᱞᱟᱭᱥᱮᱱᱥ ᱠᱚ ᱤᱫᱤ ᱛᱚᱨᱟ ᱚᱱᱟ ᱥᱟᱶᱛᱮ ᱡᱟᱦᱟᱸ ᱛᱤᱱᱟᱹᱜ ᱜᱮ ᱥᱟᱢᱟᱱ ᱢᱮᱱᱟᱜᱼᱟ ᱵᱟᱭᱤᱠ ᱵᱟᱭᱤᱠ ᱛᱮ ᱵᱟᱭᱤᱠ ᱨᱮᱱᱟᱜ ᱨᱮᱡᱤᱥᱴᱨᱮᱥᱚᱱ ᱫᱚᱨᱠᱟᱨ ᱟᱨ ᱚᱱᱟ ᱥᱟᱶᱛᱮ ᱡᱟᱦᱟᱸ ᱛᱤᱱᱟᱹᱜ ᱢᱮᱱᱟᱜᱼᱟ ᱡᱚᱛᱚ ᱞᱮᱠᱟᱱ ᱠᱟᱜᱚᱡᱽ ᱯᱚᱛᱨᱚ ᱤᱫᱤ ᱫᱚᱨᱠᱟᱨ ᱥᱟᱺᱜᱤᱧ ᱪᱟᱞᱟᱜ ᱞᱟᱹᱜᱤᱫᱼᱛᱮ ᱢᱤᱫᱴᱟᱱ ᱥᱮᱬᱟ ᱵᱮᱜᱽ ᱫᱚᱨᱠᱟᱨ ᱚᱱᱟᱛᱮ ᱡᱚᱛᱚ ᱥᱟᱶᱛᱮ ᱤᱫᱤ ᱛᱚᱨᱟ ᱟᱨ ᱡᱚᱢᱟᱜ ᱧᱩᱣᱟᱜ ᱠᱚᱦᱚᱸ ᱫᱟᱜ ᱠᱚ ᱴᱷᱤᱠᱟᱹᱱᱟ ᱡᱚᱛᱚ ᱤᱫᱤ ᱛᱟᱨᱟ ᱫᱚᱨᱠᱟᱨ ᱪᱮᱫᱟᱜ ᱥᱮ ᱠᱤ ᱥᱟᱺᱜᱤᱧ ᱫᱚ ᱟᱹᱰᱤ ᱥᱟᱺᱜᱤᱧ ᱪᱟᱞᱟᱜ ᱦᱩᱭᱩᱜᱼᱟ ᱛᱚ ᱚᱠᱟᱨᱮᱢ ᱧᱟᱢᱟ ᱚᱱᱟ ᱠᱷᱟᱹᱛᱤᱨ ᱡᱚᱛᱚ ᱥᱟᱶᱛᱮ ᱤᱫᱤ ᱛᱟᱨᱟ ᱠᱟᱜ ᱠᱷᱟᱱ ᱟᱥᱟᱱ ᱦᱩᱭᱩᱜ ᱛᱟᱢᱟ ᱟᱢᱟᱜᱼᱜᱮ ᱟᱨ ᱡᱟᱦᱟᱸ ᱞᱮᱠᱟᱱᱟᱜ ᱯᱨᱚᱵᱽᱞᱮᱢ ᱠᱚ ᱵᱟᱭ ᱦᱩᱭᱩᱜᱼᱟ ᱡᱟᱦᱟᱸ ᱫᱚ ᱟᱵᱚᱣᱟᱜ ᱞᱟᱭᱥᱮᱱᱥ ᱜᱟᱹᱰᱤ ᱨᱮᱭᱟᱜ ᱨᱮᱡᱤᱥᱴᱨᱮᱥᱚᱱ ᱱᱟᱢᱵᱟᱨ ᱡᱚᱛᱚ ᱱᱟᱢᱵᱟᱨ ᱯᱞᱮᱴ ᱠᱚ ᱛᱟᱦᱮᱱ ᱫᱚᱨᱠᱟᱨ ᱛᱟᱢ ᱦᱮᱞᱢᱮᱱᱴ ᱠᱚ ᱡᱟᱦᱟᱸᱜᱮ ᱜᱟᱹᱰᱤ ᱨᱮᱭᱟᱜ ᱥᱟᱢᱟᱱ ᱠᱚ ᱡᱚᱛᱚ ᱡᱚᱛᱚ ᱠᱤᱪᱷᱩ ᱥᱟᱶᱛᱮ ᱤᱫᱤ ᱫᱚᱨᱠᱟᱨ ᱱᱤᱭᱟᱹᱜᱮ ᱟᱢᱟᱜ ᱥᱟᱯᱲᱟᱣ ᱨᱮᱱᱟᱜ ᱫᱚ ᱠᱟᱱᱟ ᱡᱤᱱᱤᱥ ᱠᱚ